ᱦᱮᱰᱯᱷᱳᱱ ᱤᱫᱤ ᱠᱟᱛᱮᱜ ᱦᱮᱰᱯᱷᱳᱱ ᱫᱚ ᱟᱹᱰᱤ ᱜᱮ ᱵᱟᱹᱲᱤᱡᱼᱟ ᱦᱮᱰᱯᱷᱳᱱ ᱡᱩᱫᱤ ᱞᱩᱛᱩᱨ ᱨᱮ ᱨᱮᱵᱮᱫ ᱠᱟᱛᱮᱜ ᱥᱮᱨᱮᱧ ᱥᱮ ᱯᱷᱳᱱ ᱮᱢ ᱟᱸᱡᱚᱢᱟ ᱟᱫᱚ ᱚᱱᱟ ᱞᱩᱛᱩᱨ ᱛᱟᱨᱠᱚ ᱛᱮ ᱞᱩᱛᱩᱨ ᱦᱚᱸ ᱠᱷᱟᱸ ᱥᱤᱨᱡᱟᱜᱼᱟ ᱞᱩᱛᱩᱨ ᱦᱚᱸ ᱯᱚᱨᱫᱟ ᱩᱴᱷᱟᱹᱣ ᱫᱟᱲᱮᱭᱟᱜᱼᱟ ᱥᱮ ᱵᱟᱹᱲᱤᱡᱚᱜᱼᱟ ᱦᱮᱰᱯᱷᱳᱱ ᱫᱚ ᱱᱚᱝᱠᱟᱱ ᱡᱤᱱᱤᱥ ᱠᱟᱱᱟ ᱦᱮᱰᱯᱷᱳᱱ ᱦᱚᱨᱚᱜ ᱠᱟᱛᱮᱜ ᱵᱟᱡᱟᱨ ᱮᱢ ᱪᱟᱞᱟᱜ ᱠᱟᱱᱟ ᱢᱚᱴᱚᱨᱥᱟᱭᱠᱤᱞ ᱛᱮ ᱚᱱᱟ ᱛᱮ ᱦᱚᱸ ᱮᱠᱥᱤᱰᱮᱱᱴ ᱦᱩᱭ ᱫᱟᱲᱮᱭᱟᱜᱼᱟ ᱦᱮᱰᱯᱷᱳᱱ ᱫᱟᱨᱟᱭ ᱛᱮ ᱨᱮᱹᱞ ᱞᱟᱭᱤᱱ ᱛᱮᱢ ᱪᱟᱞᱟᱜ ᱠᱟᱱᱟ ᱨᱮᱹᱞ ᱞᱟᱭᱤᱱ ᱞᱟᱭᱤᱱ ᱛᱮ ᱜᱚᱞᱯᱚ ᱜᱚᱞᱯᱚ ᱥᱮ ᱥᱮᱨᱮᱧ ᱟᱸᱡᱚᱢ ᱠᱟᱛᱮᱜ ᱮᱢ ᱪᱟᱞᱟᱜ ᱠᱟᱱᱟ ᱚᱱᱟ ᱛᱮ ᱦᱚᱸ ᱦᱮᱰᱯᱷᱳᱱ ᱫᱚ ᱵᱟᱹᱲᱤᱡ ᱜᱤᱭᱟ